ᱜᱨᱩᱯ ᱫᱚ ᱦᱩᱭᱩᱜ ᱠᱟᱱᱟ ᱨᱮ ᱠᱩᱲᱤ ᱠᱚ ᱢᱩᱫᱽᱨᱮ ᱡᱟᱦᱟ ᱢᱤᱫ ᱵᱷᱩᱞ ᱛᱟᱦᱮᱱᱟ ᱚᱱᱟ ᱫᱚ ᱚᱱᱟ ᱨᱮ ᱴᱟᱠᱟ ᱡᱚᱢᱟ ᱤᱫᱤ ᱦᱩᱭᱩᱜᱼᱟ ᱚᱱᱟ ᱜᱨᱩᱯ ᱟᱞᱟᱫᱷᱟ ᱠᱚ ᱢᱤᱴᱤᱱ ᱠᱟᱛᱮ ᱤᱱᱟᱹ ᱛᱟᱭᱚᱢ ᱟᱠᱚᱣᱟᱜ ᱚᱸᱰᱮ ᱠᱷᱚᱱᱟᱜ ᱥᱩᱫᱽ ᱵᱟᱹᱲᱛᱤᱜ ᱛᱟᱠᱚᱣᱟ ᱟᱨ ᱥᱚᱨᱠᱟᱨ ᱛᱚᱨᱚᱯ ᱥᱮᱡ ᱠᱷᱚᱱᱟᱜ ᱟᱠᱚ ᱞᱟᱹᱜᱤᱫᱛᱮ ᱚᱸᱰᱮ ᱠᱷᱚᱱᱟᱜ ᱞᱳᱱ ᱠᱚ ᱦᱟᱛᱟᱣ ᱫᱟᱲᱮᱭᱟᱜᱼᱟ ᱟᱨ ᱵᱟᱝ ᱪᱟᱥ ᱞᱟᱹᱜᱤᱫᱛᱮ ᱟᱹᱰᱤᱜᱟᱱ ᱪᱟᱥ ᱞᱟᱹᱜᱤᱫᱛᱮ ᱟᱹᱰᱤᱜᱟᱱ ᱚᱝᱠᱟ ᱚᱯᱷᱟᱨ ᱦᱤᱡᱩᱜ ᱛᱟᱠᱚᱣᱟ ᱡᱮᱞᱮᱠᱟ ᱥᱮᱞᱟᱭ ᱨᱮᱡᱟᱜ ᱥᱮᱞᱟᱭ ᱨᱮᱡᱟᱜ ᱢᱮᱨᱚᱢ ᱪᱟᱥ ᱨᱮᱡᱟᱜ ᱥᱤᱢ ᱪᱟᱥ ᱨᱮᱡᱟᱜ ᱚᱱᱠᱟ ᱜᱮ ᱚᱱᱟᱛᱮ ᱟᱨ ᱵᱟᱝ ᱫᱟᱨᱮ ᱠᱚ ᱨᱚᱦᱚᱭ ᱟᱨ ᱵᱟᱝ ᱫᱟᱨᱮ ᱠᱚ ᱨᱚᱦᱚᱭ ᱨᱮᱭᱟᱜ ᱛᱤᱨᱞᱟᱹ ᱠᱚᱣᱟᱜ ᱠᱟᱹᱢᱤ ᱠᱚ ᱛᱟᱦᱞᱮ ᱠᱤᱪᱷᱩ ᱛᱟᱦᱞᱮ ᱵᱷᱟᱞᱮ ᱥᱩᱡᱳᱜᱽ ᱫᱚ ᱱᱚᱣᱟ ᱠᱚ ᱠᱚᱱᱟ ᱟᱢ ᱛᱮ ᱱᱤᱡᱮ ᱛᱮᱫᱚ ᱪᱮᱫ ᱦᱚᱸ ᱵᱟᱢ ᱪᱮᱠᱟ ᱫᱟᱲᱮᱭᱟᱜᱼᱟ ᱚᱱᱟ ᱠᱷᱟᱱ ᱫᱚ ᱢᱤᱫ ᱥᱟᱶᱛᱮ ᱛᱟᱦᱮᱸ ᱠᱟᱛᱮ ᱡᱷᱚᱛᱚ ᱦᱚᱲ ᱛᱮ ᱫᱟᱨᱮ ᱠᱚᱢ ᱨᱚᱦᱚᱭ ᱫᱟᱲᱮᱭᱟᱜᱼᱟ ᱟᱨ ᱚᱱᱠᱟ ᱥᱤᱢ ᱥᱩᱠᱨᱤ ᱢᱮᱨᱚᱢ ᱱᱩᱝᱠᱩ ᱪᱟᱥ ᱨᱮᱱᱟᱜ ᱪᱟᱱᱥ ᱦᱚᱸᱢ ᱧᱟᱢᱟ ᱚᱱᱟ ᱠᱚ ᱡᱩᱫᱤ ᱟᱵ ᱱᱟᱯᱟᱭ ᱛᱮᱢ ᱠᱚᱨᱟᱣ ᱫᱟᱲᱮᱭᱟᱜᱼᱟ ᱛᱟᱦᱚᱞᱮ ᱟᱹᱰᱤ ᱜᱮ ᱵᱷᱟᱜᱮᱭᱟ